ᱦᱮᱸ ᱚᱠᱚᱭᱮᱢ ᱢᱮᱱᱮᱫᱟ ᱟᱫᱚ ᱪᱮᱫ ᱞᱟᱹᱠᱛᱤᱢ ᱯᱷᱳᱱ ᱟᱠᱟᱫᱟ ᱟᱞᱮᱫᱚ ᱟᱞᱮ ᱦᱩᱲᱩ ᱠᱚ ᱟᱨ ᱵᱤᱞᱟᱹᱛᱤ ᱠᱚ ᱵᱮᱸᱜᱟᱲ ᱠᱚᱦᱚᱸ ᱞᱮ ᱪᱟᱥ ᱜᱮᱭᱟ ᱦᱩᱲᱩ ᱪᱟᱥ ᱡᱚᱠᱷᱚᱡ ᱫᱚ ᱫᱟᱜ ᱨᱮᱭᱟᱜ ᱫᱚ ᱚᱱᱠᱟ ᱫᱚ ᱪᱮᱫᱦᱚᱸ ᱥᱩᱵᱤᱫᱟ ᱫᱚ ᱵᱟᱹᱪᱩᱜᱼᱟ ᱥᱮᱨᱢᱟ ᱫᱟᱜ ᱜᱮᱞᱮ ᱟᱥᱟ ᱠᱟᱜᱼᱟ ᱟᱨ ᱵᱤᱞᱟᱛᱤ ᱠᱚᱫᱚ ᱚᱱᱟ ᱠᱚᱫᱚ ᱤᱱᱟᱹ ᱠᱮᱞᱮᱱ ᱠᱚᱨᱮᱱᱟᱜ ᱫᱟᱜ ᱥᱮ ᱤᱭᱟᱹ ᱰᱷᱟᱝᱠᱚᱲ ᱠᱚᱨᱮᱱᱟᱜ ᱫᱟᱜ ᱠᱚᱛᱮ ᱦᱚᱸᱞᱮ ᱪᱟᱥ ᱜᱮᱭᱟ ᱡᱟᱹᱥᱛᱤ ᱫᱚ ᱟᱞᱮᱥᱮᱫ ᱫᱚ ᱦᱩᱲᱩᱞᱮ ᱪᱟᱥᱟ ᱵᱟᱝᱼᱟ ᱫᱟᱜ ᱫᱚ ᱥᱩᱵᱤᱫᱟ ᱫᱚ ᱵᱟᱹᱪᱩᱜᱼᱟ ᱚᱱᱮ ᱧ ᱞᱟᱹᱭᱟᱢᱠᱟᱱ ᱥᱮᱨᱢᱟ ᱫᱟᱜ ᱟᱥᱟ ᱨᱮᱜᱮᱞᱮ ᱛᱟᱦᱮᱱᱟ ᱡᱟᱦᱟᱸ ᱛᱤᱱᱨᱮ ᱫᱟᱜᱟᱭ ᱩᱱᱡᱚᱦᱚᱜ ᱜᱮ ᱢᱮᱱᱟᱞᱮ ᱠᱤ ᱦᱩᱭ ᱫᱚ ᱦᱩᱭᱩᱜᱼᱟ ᱛᱟᱵᱚᱱ ᱱᱮᱥ ᱟᱨ ᱡᱩᱫᱤ ᱫᱟᱜ ᱜᱮ ᱚᱱᱠᱟ ᱵᱟᱭ ᱧᱩᱨ ᱠᱷᱟᱱ ᱚᱼᱟᱥᱟ ᱜᱮᱞᱮ ᱛᱟᱦᱮᱱᱟ ᱫᱟᱜ ᱡᱩᱫᱤ ᱵᱮᱥᱮ ᱫᱟᱜᱟ ᱮᱱᱠᱷᱟᱱ ᱫᱚ ᱱᱟᱯᱟᱭ ᱜᱮ ᱦᱩᱭᱩᱜᱼᱟ ᱟᱨ ᱡᱩᱫᱤ ᱫᱟᱜ ᱫᱟᱜ ᱨᱮᱜᱮ ᱠᱚᱢᱚᱜᱼᱟ ᱮᱱᱠᱷᱟᱱ ᱫᱚ ᱤᱱᱟᱹ ᱤᱛᱟᱹᱜᱮ ᱨᱩᱣᱟᱹᱲᱟ ᱵᱤᱞᱟᱹᱛᱤ ᱠᱚᱦᱚᱸ ᱚᱱᱮ ᱪᱮᱫ ᱤᱧ ᱞᱟᱹᱭᱟᱢᱟ ᱢᱤᱫᱴᱤᱡ ᱜᱟᱱ ᱫᱟᱜ ᱯᱟᱴᱟᱣ ᱠᱚ ᱵᱮᱥ ᱜᱮ ᱧᱟᱢᱟᱭ ᱮᱱᱠᱷᱟᱱ ᱫᱚ ᱤᱱᱠᱟᱹᱜᱮ ᱦᱮᱡ ᱨᱩᱣᱟᱹᱲᱚᱜᱼᱟ ᱡᱟᱦᱟᱸ ᱛᱤᱱᱟᱹᱜ ᱯᱩᱡᱤ ᱯᱚᱭᱥᱟ ᱠᱚ ᱥᱮ ᱡᱟᱦᱟᱸ ᱴᱤᱱᱟᱹᱜ ᱮᱢ ᱪᱟᱥ ᱠᱟᱜᱼᱟ ᱚᱱᱟ ᱫᱚ ᱟᱨ ᱡᱩᱫᱤ ᱠᱷᱟᱱ ᱫᱟᱜ ᱠᱚᱜᱮ ᱠᱚᱢᱚᱜᱼᱟ ᱚᱠᱟ ᱡᱩᱠᱷᱟᱹᱡ ᱦᱚᱸ ᱠᱮᱱᱮᱞ ᱫᱟᱜ ᱠᱚ ᱟᱸᱡᱮᱫᱚᱜᱼᱟ ᱮᱱᱠᱷᱟᱱ ᱫᱚ ᱠᱟᱹᱴᱤᱡ ᱠᱚᱢ ᱥᱚᱢ ᱦᱩᱭᱩᱜᱼᱟ ᱚᱱᱟ ᱠᱚᱨᱮ ᱦᱚᱸ ᱤᱱᱠᱟᱹ ᱫᱟᱜ ᱪᱮᱛᱟᱱ ᱨᱮ ᱠᱟᱛᱷᱟ ᱫᱟᱜ ᱡᱩᱫᱤ ᱵᱮᱥ ᱞᱮᱠᱟᱭ ᱧᱟᱢᱟ ᱯᱟᱴᱟᱜ ᱫᱟᱜ ᱦᱳᱭ ᱮᱱᱠᱷᱟᱱ ᱫᱚ ᱵᱮᱥᱜᱮ ᱦᱩᱭᱩᱜᱼᱟ ᱟᱨ ᱡᱚᱫᱤᱠᱷᱟᱱ ᱵᱟᱭᱧᱟᱢᱟ ᱮᱱᱠᱷᱟᱱ ᱫᱚ ᱩᱱᱟᱹᱜ ᱵᱮᱥ ᱵᱟᱭ ᱦᱩᱭᱩᱜᱼᱟ ᱟᱞᱮᱥᱮᱫᱢᱟ ᱪᱟᱥ ᱢᱟ ᱮᱱᱮ ᱤᱱᱟᱹ ᱠᱚᱜᱮᱞᱮ ᱪᱟᱥᱟ ᱚᱱᱮ ᱫᱟᱜ ᱠᱚᱨᱮᱱᱟᱜ ᱜᱮ ᱟᱹᱰᱤ ᱠᱚᱥᱴᱚ ᱡᱩᱫᱤ ᱠᱷᱟᱱ ᱫᱟᱜ ᱠᱚ ᱡᱩᱫᱤ ᱱᱚᱣᱟ ᱟᱨᱚ ᱥᱩᱵᱤᱫᱟ ᱛᱟᱦᱮᱱᱟ ᱮᱱᱠᱷᱟᱱ ᱫᱚ ᱟᱨᱚ ᱟᱭᱢᱟ ᱜᱟᱱᱞᱮ ᱪᱟᱥᱟ ᱦᱩᱱᱟᱹ ᱚᱱᱟᱜᱮᱞᱮ ᱨᱤᱠᱟᱹᱭᱟ ᱦᱩᱱᱟᱹ ᱪᱟᱥ ᱨᱮᱱᱟᱜ ᱵᱟᱹᱪᱩᱜᱼᱟ ᱡᱩᱫᱤ ᱠᱷᱟᱱ ᱚ ᱡᱩᱫᱤ ᱠᱷᱟᱱ ᱫᱟᱜ ᱨᱮᱱᱟᱝ ᱥᱩᱵᱤᱫᱟ ᱠᱚ ᱮᱢᱟᱞᱮᱭᱟ ᱡᱮ ᱥᱚᱨᱠᱟᱨ ᱟᱞᱮ ᱴᱷᱮᱱᱮ ᱞᱟᱹᱭᱟ ᱱᱚᱣᱟ ᱫᱚ ᱫᱟᱜ ᱨᱮᱱᱟᱜ ᱥᱩᱵᱤᱫᱟᱭ ᱮᱢᱟᱠᱟᱱᱟ ᱟᱨᱚ ᱟᱭᱢᱟ ᱜᱟᱱ ᱱᱚᱠᱟ ᱜᱩᱦᱩᱢ ᱠᱚ ᱡᱟᱦᱟᱸ ᱱᱟᱜ ᱜᱮ ᱟᱭᱢᱟ ᱜᱟᱱᱞᱮ ᱪᱟᱥᱟ ᱦᱩᱱᱟᱹᱝ ᱦᱳᱭ ᱴᱷᱤᱠ ᱜᱮ ᱦᱩᱭᱩᱜᱼᱟ ᱚᱛ ᱦᱟᱥᱟ ᱪᱟᱜ ᱚᱛ ᱦᱟᱥᱟ ᱦᱚᱸ ᱦᱩᱭᱩᱜ ᱞᱮᱠᱟᱱ ᱚᱛ ᱦᱟᱥᱟ ᱠᱟᱱ ᱜᱮᱭᱟ ᱫᱟᱜ ᱪᱮᱛᱟᱱ ᱨᱮ ᱠᱟᱛᱷᱟ ᱠᱟᱱᱟ ᱦᱳᱭ ᱟᱞᱮ ᱚᱱᱟ ᱟᱯᱮ ᱠᱚᱴᱷᱮᱱ ᱱᱤᱭᱟᱹ ᱜᱮᱞᱮ ᱱᱮᱦᱚᱨᱚᱜᱼᱟ ᱡᱮ ᱫᱟᱜ ᱠᱚᱨᱮᱱᱟᱜ ᱥᱩᱵᱤᱫᱟ ᱮᱢᱟ ᱞᱮᱯᱮ ᱤᱱᱟᱹ ᱠᱷᱟᱱ ᱫᱚ ᱟᱞᱮ ᱦᱚᱸ ᱪᱟᱥ ᱫᱟᱲᱮᱭᱟᱜᱼᱟ ᱞᱮ ᱵᱮᱥ ᱛᱮ ᱡᱟᱦᱟᱸᱱᱟᱜ ᱠᱚ ᱟᱨᱦᱚᱸ ᱚᱱᱠᱟᱜᱮ ᱥᱚᱵᱡᱤ ᱠᱚᱦᱚᱸᱞᱮ ᱪᱟᱥᱟ ᱤᱱᱟᱹ ᱫᱚ ᱜᱩᱦᱩᱢ ᱠᱚ ᱡᱟᱦᱟᱱᱟᱜ ᱜᱮ ᱟᱨᱚ ᱚᱱᱠᱟ ᱠᱤᱪᱷᱩ ᱫᱟᱜ ᱨᱮᱱᱟᱜ ᱥᱩᱵᱤᱫᱟᱯᱮ ᱮᱢᱟ ᱞᱮᱠᱷᱟᱱᱞᱮ ᱪᱟᱥᱟ ᱦᱳᱭ ᱛᱚᱵᱮ ᱠᱷᱟᱱ ᱟᱞᱮ ᱫᱟᱜ ᱨᱮᱱᱟᱜ ᱥᱩᱵᱤᱫᱟ ᱡᱚᱜᱟᱲᱟᱞᱮ ᱯᱮ ᱦᱮᱸ ᱛᱚᱵᱮ ᱴᱷᱤᱠ ᱜᱮᱭᱟ ᱛᱟᱦᱚᱞᱮ